ᱱᱚᱰᱮ ᱫᱚ ᱱᱚᱣᱟ ᱩᱭᱦᱟᱹᱨ ᱢᱮᱱᱟᱜᱼᱟ ᱱᱚᱣᱟᱧ ᱩᱭᱦᱟᱹᱨ ᱠᱟᱜᱼᱟ ᱡᱮ ᱵᱟᱥ ᱜᱟᱹᱰᱤ ᱠᱚ ᱱᱟᱯᱟᱭ ᱛᱟᱦᱮᱱᱢᱟ ᱮᱥᱤ ᱜᱟᱹᱲᱤ ᱫᱚᱨᱠᱟᱨ ᱚᱱᱟ ᱥᱟᱶᱛᱮ ᱟᱢ ᱪᱟᱞᱟᱜ ᱞᱟᱹᱜᱤᱫ ᱛᱮ ᱡᱚᱢᱼᱧᱩ ᱚᱱᱟ ᱠᱚ ᱦᱚᱸ ᱱᱤᱡᱮ ᱥᱮᱫᱛᱮ ᱫᱚᱦᱚ ᱫᱚᱨᱠᱟᱨ ᱟᱨ ᱨᱟᱱ ᱢᱩᱨᱜᱟᱹᱱ ᱠᱚ ᱦᱚᱸ ᱤᱫᱤ ᱠᱟᱜ ᱞᱟᱹᱠᱛᱤ ᱠᱟᱱᱟ ᱡᱮᱢᱚᱱ ᱠᱤ ᱥᱟᱺᱜᱤᱧ ᱫᱟᱬᱟᱱ ᱞᱟᱹᱜᱤᱫ ᱛᱮᱫᱚ ᱥᱟᱺᱜᱤᱧ ᱞᱟᱹᱜᱤᱫ ᱨᱟᱱ ᱠᱚ ᱢᱩᱨᱜᱟᱹᱱ ᱠᱚ ᱫᱟᱜ ᱠᱚ ᱡᱚᱢᱼᱧᱩᱣᱟᱜ ᱠᱚ ᱱᱚᱣᱟ ᱠᱚ ᱫᱚᱦᱚ ᱫᱚᱨᱠᱟᱨ ᱟᱨ ᱛᱚᱵᱮ ᱟᱱᱟᱜ ᱜᱮ ᱱᱚᱣᱟ ᱚᱥᱩᱵᱤᱫᱟ ᱥᱟᱦᱟᱭ ᱞᱟᱹᱜᱤᱫ ᱫᱟᱲᱟᱱ ᱫᱚ ᱥᱩᱵᱤᱫᱟ ᱨᱮ ᱦᱤᱡᱩᱜᱼᱟ